ᱵᱟᱡᱟᱨ ᱨᱮᱭᱟᱜ ᱨᱤᱰᱤᱢᱮᱰ ᱠᱤᱪᱨᱤᱡᱽ ᱠᱷᱚᱱᱫᱚ ᱛᱤᱛᱮ ᱵᱮᱱᱟᱣ ᱠᱤᱪᱨᱤᱡᱫᱚ ᱟᱹᱰᱤᱜᱟᱱ ᱜᱮ ᱵᱷᱮᱜᱟᱨ ᱜᱮᱭᱟ ᱪᱮᱫᱟᱜ ᱥᱮ ᱟᱵᱚ ᱧᱮᱞ ᱛᱮᱜᱮᱵᱚᱱ ᱵᱩᱡᱷᱟᱹᱣ ᱫᱟᱲᱮᱼᱟ ᱡᱮ ᱵᱟᱝ ᱱᱚᱣᱟᱫᱚ ᱛᱤᱛᱮ ᱵᱮᱱᱟᱣ ᱠᱤᱪᱨᱤᱡᱽ ᱠᱟᱱᱟ ᱢᱮᱱᱛᱮ ᱟᱨ ᱛᱤᱛᱮ ᱵᱮᱱᱟᱣ ᱠᱤᱪᱨᱤᱡᱽ ᱫᱚ ᱟᱹᱰᱤ ᱱᱤᱠᱷᱩᱛ ᱵᱷᱟᱵᱮᱠᱚ ᱵᱮᱱᱟᱣᱟ ᱟᱨ ᱟᱹᱰᱤ ᱥᱚᱢᱚᱭᱠᱚ ᱮᱢᱟ ᱟᱨ ᱢᱤᱫᱴᱮᱝ ᱢᱤᱫᱴᱮᱝ ᱠᱤᱪᱨᱤᱡᱽ ᱵᱮᱱᱟᱣᱛᱮ ᱠᱚᱢ ᱵᱮᱥᱤ ᱠᱩᱲᱤ ᱯᱚᱱᱮᱨᱚ ᱠᱩᱲᱤᱫᱤᱱ ᱫᱚ ᱥᱚᱢᱚᱭᱮ ᱦᱟᱛᱟᱣ ᱜᱮᱭᱟ ᱟᱨ ᱱᱤᱝᱠᱟᱹ ᱨᱮᱰᱤᱢᱮᱰ ᱠᱤᱪᱨᱚᱡᱫᱚ ᱪᱤᱠᱟᱹᱜᱼᱟ ᱠᱟᱨᱠᱷᱟᱱᱟᱨᱮ ᱵᱮᱱᱟᱣᱟᱠᱚ ᱛᱚ ᱟᱫᱷᱮᱱᱟᱜ ᱨᱮᱫᱚ ᱪᱷᱟᱯᱟᱜᱼᱟ ᱵᱟᱝ ᱪᱷᱟᱯᱟᱜᱼᱟ ᱡᱚᱛᱚ ᱨᱮᱫᱚ ᱦᱚᱭᱛᱚ ᱵᱷᱟᱹᱞᱤ ᱵᱟᱭ ᱪᱷᱟᱯᱟᱜᱼᱟ ᱛᱚᱠᱷᱚᱱᱫᱚ ᱪᱤᱠᱟᱹᱭᱟᱠᱚ ᱚᱱᱠᱟᱜᱮᱠᱚ ᱵᱟᱡᱟᱨᱛᱮᱠᱚ ᱴᱨᱟᱱᱥᱯᱷᱟᱨᱟ ᱟᱨ ᱟᱵᱚᱫᱚ ᱚᱱᱟ ᱠᱚᱜᱮ ᱵᱚᱱ ᱦᱟᱛᱟᱣᱟ ᱛᱚ ᱤᱧᱫᱚ ᱱᱤᱭᱟᱹᱧ ᱞᱟᱹᱭᱟ ᱡᱮ ᱵᱟᱝ ᱨᱮᱰᱤᱢᱮᱰ ᱠᱤᱪᱨᱤᱡᱽ ᱠᱷᱚᱱᱫᱚ ᱛᱤᱛᱮ ᱵᱮᱱᱟᱣ ᱠᱤᱪᱨᱤᱡᱽᱜᱮ ᱵᱷᱟᱹᱜᱤᱭᱟ ᱪᱮᱫᱟᱜ ᱥᱮ ᱚᱱᱟᱫᱚ ᱟᱹᱰᱤ ᱦᱚᱨᱚᱜᱛᱮᱦᱚᱸ ᱢᱚᱡᱟ ᱵᱩᱡᱷᱟᱹᱜᱼᱟ ᱪᱮᱫᱟᱜ ᱥᱮ ᱚᱱᱟᱫᱚ ᱦᱚᱲᱢᱚᱨᱮ ᱦᱚᱸ ᱢᱚᱡᱽ ᱧᱮᱞᱚᱜᱼᱟ ᱟᱨ ᱨᱮᱰᱤᱢᱮᱰ ᱠᱤᱪᱨᱤᱡᱽᱦᱚᱸ ᱢᱚᱡᱽ ᱧᱮᱞᱚᱜᱼᱟ ᱠᱤᱱᱛᱩ ᱚᱱᱟᱫᱚ ᱟᱹᱰᱤ ᱯᱟᱛᱞᱟᱜᱮ ᱛᱟᱦᱮᱱᱟ ᱟᱨ ᱨᱮᱰᱤᱢᱮᱰ ᱛᱤᱛᱮ ᱵᱮᱱᱟᱣ ᱠᱤᱪᱨᱤᱡᱽᱫᱚ ᱫᱟᱹᱨᱭᱟᱹᱧᱚᱜ ᱜᱮ ᱛᱟᱦᱮᱱᱟ ᱨᱮᱰᱤᱢᱮᱰ ᱠᱤᱪᱨᱤᱡᱽᱫᱚ ᱪᱤᱠᱟᱹᱜ ᱠᱟᱱᱟ ᱡᱮ ᱡᱮᱢᱚᱱ ᱠᱚᱞᱚᱢ ᱟᱵᱚ ᱤᱣᱩᱡᱽᱟᱵᱚᱱ ᱟᱨᱵᱚᱱ ᱜᱤᱰᱤ ᱠᱟᱜᱼᱟ ᱡᱮᱱᱚᱢ ᱤᱭᱩᱡᱼᱮᱱᱼᱛᱷᱨᱳ ᱠᱚᱞᱚᱢ ᱚᱱᱠᱟᱦᱚᱸ ᱥᱟᱲᱤ ᱥᱟᱲᱤ ᱠᱚᱦᱚᱸ ᱠᱤᱢᱵᱟ ᱨᱮᱰᱤᱢᱮᱰ ᱠᱤᱪᱨᱤᱡᱽ ᱠᱚᱦᱚᱸ ᱚᱱᱠᱟᱜᱮ ᱦᱤᱛᱚᱜ ᱦᱩᱭᱠᱟᱱᱟ ᱤᱭᱩᱡᱽᱢᱮ ᱟᱨ ᱜᱤᱰᱤᱠᱟᱜ ᱢᱮ ᱛᱳ ᱚᱱᱟᱠᱚᱫᱚ ᱯᱟᱛᱞᱟ ᱛᱟᱦᱮᱱᱛᱮ ᱪᱟᱬᱮ ᱚᱲᱮᱡᱚᱜᱼᱟ ᱟᱨ ᱛᱤᱛᱮ ᱵᱮᱱᱟᱣ ᱠᱤᱪᱨᱤᱡᱽᱫᱚ ᱚᱱᱟᱦᱚᱸ ᱯᱟᱛᱞᱟ ᱟᱫᱷᱮᱱᱟᱜ ᱫᱚ ᱯᱟᱛᱞᱟ ᱛᱟᱦᱮᱱ ᱜᱮᱭᱟ ᱛᱚ ᱚᱱᱟᱫᱚ ᱟᱹᱰᱤ ᱱᱤᱠᱷᱩᱛ ᱵᱷᱟᱵᱮᱠᱚ ᱵᱮᱱᱟᱣᱛᱮ ᱩᱱᱟᱹᱜᱫᱚ ᱪᱟᱬᱮ ᱵᱟᱝ ᱚᱲᱮᱡᱚᱜᱼᱟ ᱚᱱᱟᱛᱮ ᱤᱧᱫᱚ ᱤᱧᱫᱩᱧ ᱞᱟᱹᱭᱟ ᱨᱮᱰᱤᱚᱢᱮᱰ ᱠᱤᱪᱨᱤᱡᱽ ᱠᱷᱚᱱᱫᱚ ᱛᱤᱛᱮ ᱵᱮᱱᱟᱣᱟᱜ ᱠᱤᱪᱨᱤᱡᱽᱜᱮ ᱵᱷᱟᱹᱜᱤᱭᱟ ᱟᱨ ᱦᱤᱛᱚᱜᱫᱚ ᱛᱤᱛᱮᱱᱟᱜ ᱛᱤᱛᱮᱱᱟᱜ ᱵᱮᱱᱟᱣ ᱠᱤᱪᱨᱤᱡᱽ ᱫᱚ ᱟᱹᱰᱤ ᱠᱚᱢ ᱧᱟᱯᱟᱢ ᱟᱹᱰᱤ ᱠᱚᱢᱻ ᱧᱟᱢᱚᱜ ᱠᱟᱱᱟ ᱫᱚᱠᱟᱱ ᱠᱚᱨᱮᱦᱚᱸ ᱚᱱᱟᱛᱮ ᱫᱟᱢᱦᱚᱸ ᱟᱹᱰᱤ ᱡᱟᱹᱥᱛᱤ ᱟᱠᱟᱱᱟ ᱟᱫᱚ ᱨᱮᱰᱤᱢᱮᱰ ᱠᱤᱪᱨᱤᱡᱽᱜᱮ ᱡᱚᱛᱚᱦᱚᱲ ᱵᱚᱱ ᱤᱭᱩᱡᱽ ᱮᱫᱟ ᱛᱤᱛᱮ ᱵᱮᱱᱟᱣ ᱠᱤᱪᱨᱤᱡᱽ ᱟᱨ ᱨᱮᱰᱤᱢᱮᱰ ᱠᱤᱪᱨᱤᱡᱽᱨᱮ ᱟᱹᱰᱤ ᱛᱚᱯᱷᱟᱛ ᱜᱮᱭᱟ ᱦᱮᱸ ᱨᱮᱰᱤᱢᱮᱰ ᱠᱤᱪᱨᱤᱡᱽ ᱟᱹᱰᱤ ᱵᱟᱡᱟᱨ ᱨᱮ ᱡᱟᱹᱥᱛᱤ ᱢᱮᱱᱟᱜᱼᱟ ᱮᱱᱛᱮ ᱨᱮᱦᱚᱸ ᱦᱚᱲ ᱪᱮᱫᱟᱜ ᱦᱚᱲ ᱪᱮᱫᱟᱜ ᱛᱤᱛᱮ ᱜᱟᱞᱟᱝ ᱠᱤᱪᱨᱤᱡᱽᱠᱚ ᱠᱩᱥᱤᱭᱟᱜᱼᱟ ᱚᱱᱟᱫᱚ ᱪᱮᱫᱟᱜ ᱥᱮ ᱨᱮᱰᱤᱢᱮᱰ ᱠᱤᱪᱨᱤᱡᱫᱚ ᱟᱹᱰᱤ ᱯᱟᱛᱞᱟᱜᱮ ᱛᱟᱦᱮᱱᱟ ᱟᱨ ᱛᱷᱚᱯᱟᱠᱚᱦᱚᱸ ᱵᱷᱟᱹᱞᱤ ᱵᱟᱝ ᱛᱟᱦᱮᱱᱟ ᱟᱨ ᱛᱤᱛᱮ ᱵᱮᱱᱟᱣᱟᱜ ᱠᱤᱪᱨᱤᱡᱽᱫᱚ ᱟᱹᱰᱤ ᱱᱤᱠᱷᱩᱛ ᱵᱷᱟᱵᱮᱠᱚ ᱵᱮᱱᱟᱣᱛᱮ ᱚᱱᱟᱫᱚ ᱵᱷᱟᱹᱜᱤ ᱠᱷᱚᱱᱛᱮ ᱥᱮᱞᱟᱭᱠᱚ ᱠᱤᱢᱵᱟ ᱪᱷᱟᱯᱟ ᱠᱚᱦᱚᱸ ᱵᱷᱟᱹᱞᱤ ᱠᱷᱚᱱᱛᱮ ᱦᱩᱭᱩᱜᱼᱟ ᱟᱨ ᱠᱟᱨᱠᱷᱟᱱᱟ ᱫᱚ ᱯᱩᱨᱟᱹᱯᱩᱨᱤ ᱚᱱᱟ ᱵᱮᱱᱟᱣᱟᱠᱚ ᱚᱱᱟᱫᱚ ᱵᱷᱟᱹᱞᱤ ᱠᱷᱚᱱᱛᱮ ᱪᱷᱟᱯᱟᱦᱚᱸ ᱵᱟᱝ ᱦᱩᱭᱩᱜᱼᱟ ᱟᱨ ᱚᱱᱠᱟᱜᱮ ᱚᱱᱠᱟᱜᱮ ᱴᱨᱟᱱᱥᱯᱷᱟᱨᱟᱠᱚ ᱵᱟᱡᱟᱨᱛᱮ ᱚᱱᱟᱛᱮ ᱟᱫᱚ ᱨᱮᱰᱤᱢᱮᱰ ᱠᱤᱪᱨᱤᱡᱽ ᱟᱨ ᱛᱤᱛᱮ ᱵᱮᱱᱟᱣ ᱠᱤᱪᱨᱤᱡᱽᱫᱚ ᱚᱱᱟᱛᱮ ᱟᱹᱰᱤᱻ ᱚᱱᱟᱛᱮ ᱡᱚᱛᱚ ᱦᱚᱲᱜᱮᱠᱚ ᱠᱩᱥᱤᱭᱟᱜᱼᱟ ᱛᱤᱛᱮ ᱥᱤᱞᱟᱭ ᱠᱤᱪᱨᱤᱡᱽ ᱤᱧᱦᱚᱸ ᱤᱧᱦᱚᱸᱧ ᱠᱩᱥᱤᱭᱟᱜ ᱜᱮᱭᱟ ᱨᱮᱰᱤᱢᱮᱰ ᱨᱮᱰᱤᱢᱮᱰ ᱠᱤᱪᱨᱤᱡᱽᱫᱚ ᱵᱟᱹᱧ ᱠᱩᱥᱤᱭᱟᱜ ᱜᱮᱭᱟ ᱛᱚ ᱪᱮᱠᱟᱹᱭᱟᱢ ᱨᱮᱰᱤᱢᱮᱰ ᱠᱤᱪᱨᱤᱡᱽ ᱦᱤᱛᱚᱜᱫᱚ ᱡᱟᱹᱥᱛᱤ ᱵᱟᱡᱟᱨ ᱨᱮ ᱪᱚᱞᱛᱤᱭ ᱟᱠᱟᱱᱟ ᱟᱨ ᱛᱤᱛᱮ ᱵᱮᱱᱟᱣ ᱠᱤᱪᱨᱤᱡᱽ ᱫᱚ ᱠᱚᱢᱚᱜ ᱠᱟᱱᱟ ᱪᱮᱫᱟᱜ ᱥᱮ ᱚᱱᱟᱫᱚ ᱦᱚᱲᱦᱚᱸ ᱩᱱᱟᱹᱜ ᱵᱟᱝᱠᱚ ᱤᱭᱩᱡᱽ ᱮᱫᱟ ᱫᱟᱢᱦᱚᱸ ᱰᱷᱮᱨ ᱜᱮᱭᱟ ᱟᱨ ᱨᱮᱰᱤᱢᱮᱰ ᱠᱤᱪᱨᱤᱡᱽ ᱠᱚᱢ ᱫᱟᱢᱛᱮ ᱧᱟᱢᱚᱜ ᱠᱟᱱᱛᱮ ᱫᱩᱥᱚ ᱟᱲᱟᱭᱥᱚ ᱛᱮᱜᱮ ᱟᱨ ᱢᱤᱫᱴᱟᱝ ᱥᱟᱲᱤᱢ ᱧᱟᱢᱟ ᱟᱨ ᱛᱤᱛᱮ ᱵᱮᱱᱟᱣ ᱠᱤᱪᱨᱤᱡᱽ ᱫᱚ ᱟᱹᱰᱤ ᱫᱟᱢ ᱜᱮᱭᱟ ᱪᱮᱫᱟᱜ ᱥᱮ ᱚᱱᱟᱫᱚ ᱛᱤᱛᱮᱠᱚ ᱵᱮᱱᱟᱣ ᱚᱱᱟᱛᱮ ᱫᱟᱢ ᱦᱚᱸ ᱡᱟᱹᱥᱛᱤ ᱜᱮᱭᱟ ᱟᱨ ᱚᱱᱟᱛᱮ ᱛᱤᱛᱮ ᱵᱮᱱᱟᱣ ᱠᱤᱪᱨᱤᱡᱫᱚ ᱩᱱᱟᱹᱜ ᱵᱟᱝᱠᱚ ᱤᱭᱩᱡᱽ ᱜᱮᱭᱟ ᱛᱚ ᱤᱧᱦᱚᱸ ᱛᱤᱛᱮ ᱵᱮᱱᱟᱣᱟᱜ ᱠᱤᱪᱨᱤᱡᱽᱜᱤᱧ ᱠᱩᱥᱤᱭᱟᱜᱼᱟ ᱚᱱᱟᱫᱚ ᱛᱤᱱᱟᱹᱜ ᱪᱮᱨᱦᱟ ᱧᱮᱞᱚᱜᱼᱟ ᱦᱚᱲᱢᱚᱨᱮᱦᱚᱸ ᱯᱷᱤᱴᱚᱜᱼᱟ ᱢᱚᱡᱽᱜᱮ ᱧᱮᱞᱚᱜᱼᱟ ᱟᱨ ᱫᱟᱹᱨᱭᱟᱹᱜᱮ ᱛᱟᱦᱮᱱᱟ ᱚᱱᱟᱛᱮ ᱤᱧᱦᱚᱸ ᱨᱮᱰᱤᱢᱮᱰ ᱠᱤᱪᱨᱤᱡᱽᱜᱮ ᱤᱭᱩᱡᱽ ᱥᱟᱱᱟᱧᱟ ᱛᱳ ᱪᱤᱠᱟᱹᱭᱟᱢ ᱱᱚᱣᱟ ᱠᱚᱨᱮᱫᱚ ᱧᱟᱢᱚᱜᱼᱟ ᱵᱟᱴ ᱫᱟᱢ ᱵᱤᱥᱤ ᱜᱮᱭᱟ ᱪᱮᱫᱟᱜ ᱥᱮ ᱨᱮᱰᱤᱢᱮᱰ ᱠᱤᱪᱨᱤᱡᱦᱚᱸ ᱦᱤᱛᱚᱜ ᱫᱚ ᱫᱚᱢᱮ ᱢᱮᱱᱟᱜᱼᱟ ᱠᱚᱢ ᱠᱚᱢᱛᱮ ᱧᱟᱢᱚᱜᱼᱟ ᱛᱚ ᱵᱟᱥ ᱵᱟᱭᱥᱟᱱᱟᱦᱟ ᱡᱮ ᱠᱚᱢ ᱫᱟᱢᱛᱮ ᱠᱚᱢ ᱫᱟᱢᱛᱮ ᱢᱤᱫᱴᱮᱱ ᱠᱤᱪᱨᱤᱡᱽ ᱤᱧ ᱧᱟᱢ ᱮᱫᱟ ᱛᱚ ᱛᱤᱛᱮ ᱵᱮᱱᱟᱣ ᱠᱤᱪᱨᱤᱡᱽ ᱫᱚ ᱪᱮᱫᱟᱜ ᱤᱧ ᱦᱟᱛᱟᱣᱟ ᱚᱱᱟᱫᱚ ᱵᱤᱥᱤ ᱫᱟᱢ ᱜᱮᱭᱟ ᱛᱚ ᱚᱱᱟᱛᱮ ᱨᱮᱰᱤᱢᱮᱰ ᱠᱤᱪᱨᱤᱡᱽ ᱜᱮ ᱵᱤᱥᱤ ᱪᱚᱞᱛᱤᱭ ᱠᱟᱱᱟ ᱵᱟᱡᱟᱨ ᱨᱮ ᱟᱨ ᱫᱤᱱ ᱫᱤᱱᱛᱮ ᱚᱱᱟᱛᱮ ᱛᱤᱛᱮ ᱵᱮᱱᱟᱣᱟᱜ ᱠᱤᱪᱨᱤᱡᱽ ᱫᱚ ᱠᱚᱢᱚᱜ ᱠᱟᱱᱟ ᱟᱨ ᱨᱮᱰᱤᱢᱮᱰ ᱠᱤᱪᱨᱤᱡᱽ ᱨᱮᱱᱟᱜ ᱤᱭᱩᱡᱽᱜᱮ ᱵᱤᱥᱤᱜ ᱠᱟᱱᱟ ᱚᱱᱟᱛᱮ ᱤᱧ ᱞᱟᱹᱭᱟ ᱡᱚᱛᱚᱦᱚᱲ ᱜᱮ ᱡᱮᱢᱚᱱ ᱨᱮᱰᱤᱢᱮᱰ ᱠᱤᱪᱨᱤᱡᱽ ᱠᱚᱦᱚᱸ ᱵᱚᱱ ᱤᱭᱩᱡᱽ ᱢᱟ ᱛᱚᱵᱮᱠᱷᱟᱱ ᱟᱵᱚᱣᱟᱜ ᱱᱚᱣᱟ ᱛᱤᱛᱮ ᱵᱮᱱᱟᱣ ᱠᱤᱪᱨᱤᱡᱽ ᱨᱮᱱᱟᱜ ᱠᱟᱨᱠᱷᱟᱱᱟ ᱠᱚᱦᱚᱸ ᱡᱮᱢᱚᱱ ᱵᱚᱱᱫᱚ ᱟᱞᱚ ᱛᱟᱦᱮᱱ ᱢᱟ ᱚᱱᱟᱠᱚᱦᱚᱸ ᱛᱤᱛᱮ ᱠᱤᱪᱨᱤᱡᱽ ᱵᱮᱱᱟᱣ ᱨᱮᱱᱟᱜ ᱠᱟᱨᱠᱷᱟᱱᱟ ᱫᱚ ᱟᱹᱰᱤ ᱠᱚᱢ ᱜᱮᱭᱟ ᱪᱮᱫᱟᱜ ᱥᱮ ᱩᱱᱟᱹᱜᱫᱚ ᱵᱟᱝᱠᱚ ᱤᱭᱩᱡᱽᱼᱟ ᱢᱟᱱᱮ ᱫᱟᱢ ᱵᱮᱥᱤᱛᱮ ᱩᱱᱟᱹᱜ ᱵᱟᱝᱠᱚ ᱤᱭᱩᱡᱽᱼᱟ ᱛᱳ ᱤᱧ ᱫᱩᱧ ᱟᱥᱚᱜᱼᱟ ᱡᱮᱢᱚᱱ ᱡᱚᱛᱚᱦᱚᱲ ᱜᱮ ᱛᱤᱛᱮ ᱵᱮᱱᱟᱣ ᱠᱤᱪᱨᱤᱡᱽ ᱦᱚᱸᱵᱚᱱ ᱤᱭᱩᱡᱽᱢᱟ ᱜᱮ ᱟᱨ ᱛᱚᱵᱮᱠᱷᱟᱱ ᱟᱵᱚᱣᱟᱜ ᱵᱷᱟᱹᱜᱤ ᱴᱨᱮᱰᱤᱥᱚᱱᱟᱞ ᱥᱟᱹᱲᱤᱠᱚ ᱡᱮᱢᱚᱱ ᱚᱱᱟᱠᱚᱦᱚᱸ ᱛᱟᱦᱮᱱ ᱢᱟᱜᱮ ᱟᱨ ᱡᱚᱛᱚᱦᱚᱲ ᱜᱮᱵᱚᱱ ᱤᱭᱩᱡᱽ ᱢᱟ ᱛᱤᱛᱮ ᱵᱮᱱᱟᱣ ᱠᱤᱪᱨᱤᱡᱦᱚᱸ ᱵᱟᱠᱷᱟᱱ ᱫᱤᱱ ᱫᱤᱱᱛᱮ ᱛᱤᱛᱮ ᱵᱮᱱᱟᱣ ᱠᱤᱪᱨᱤᱡᱽᱫᱚ ᱟᱫ ᱥᱟᱨᱤᱼᱟ ᱚᱱᱟᱛᱮᱧ ᱞᱟᱹᱭᱟ ᱡᱚᱛᱚᱦᱚᱲ ᱜᱮᱵᱚᱱ ᱵᱮᱵᱚᱦᱟᱨ ᱢᱟ